ᱟᱞᱮᱭᱟᱜ ᱯᱚᱱᱚᱛ ᱨᱮᱭᱟᱜ ᱟᱞᱮᱭᱟᱜ ᱟᱹᱛᱩᱨᱮ ᱱᱚᱝᱠᱟᱱ ᱢᱤᱫᱴᱟᱹᱱ ᱱᱟᱜᱟᱢ ᱨᱮᱭᱟᱜ ᱵᱟᱠᱷᱳᱞ ᱢᱮᱱᱫᱚ ᱡᱟᱦᱮᱨ ᱜᱟᱲ ᱢᱮᱱᱟᱜᱼᱟ ᱡᱟᱦᱟᱸ ᱫᱚ ᱟᱹᱜᱤᱞ ᱦᱟᱯᱲᱟᱢ ᱠᱚ ᱠᱚ ᱥᱟᱣ ᱡᱚᱯᱲᱟᱣ ᱢᱮᱱᱟᱜᱼᱟ ᱟᱨ ᱱᱟᱦᱟᱜ ᱠᱷᱚᱱᱜᱮ ᱱᱚᱣᱟ ᱵᱚᱸᱜᱟᱼᱵᱩᱨᱩ ᱠᱚ ᱫᱚᱦᱚ ᱟᱹᱜᱩ ᱟᱠᱟᱫᱟ ᱱᱚᱣᱟᱨᱮ ᱵᱟᱦᱟ ᱯᱚᱨᱚᱵᱽ ᱥᱚᱦᱚᱨᱟᱭ ᱯᱚᱨᱚᱵᱽ ᱟᱨ ᱮᱢᱟᱱ ᱛᱮᱭᱟᱜ ᱯᱚᱨᱚᱵᱽ ᱠᱚ ᱥᱟᱶ ᱡᱚᱯᱲᱟᱣ ᱢᱮᱱᱟᱜᱼᱟ ᱟᱨ ᱱᱚᱣᱟ ᱯᱚᱨᱚᱵᱽ ᱠᱚ ᱤᱫᱤ ᱠᱟᱛᱮᱫ ᱟᱹᱰᱤ ᱥᱩᱠᱷ ᱟᱨ ᱥᱟᱶᱟᱭ ᱛᱮᱞᱮ ᱛᱟᱦᱮᱱᱟ ᱱᱚᱣᱟ ᱟᱹᱛᱩᱨᱮ ᱵᱤᱸᱫᱩᱼᱪᱟᱸᱫᱟᱱ ᱛᱟᱹᱠᱤᱱ ᱦᱚᱸ ᱚᱸᱰᱮ ᱫᱟᱬᱟ ᱫᱟᱬᱟᱛᱮ ᱚᱸᱰᱮᱠᱤᱱ ᱫᱩᱲᱩᱵ ᱞᱮᱱ ᱛᱟᱦᱮᱸᱫᱼᱟ ᱚᱸᱰᱮᱠᱤᱱ ᱡᱤᱨᱟᱹᱣᱞᱮᱱ ᱛᱟᱦᱮᱱᱟ ᱟᱹᱠᱤᱱᱟᱜ ᱩᱭᱦᱟᱹᱨ ᱩᱱ ᱩᱭᱦᱟᱹᱨ ᱞᱟᱹᱜᱤᱫ ᱚᱸᱰᱮ ᱵᱚᱸᱜᱟᱼᱵᱩᱨᱩ ᱦᱩᱭᱩᱜᱼᱟ ᱟᱨ ᱱᱚᱣᱟ ᱫᱚ ᱥᱮᱨᱢᱟ ᱠᱮ ᱥᱮᱨᱢᱟ ᱱᱚᱣᱟ ᱩᱭᱦᱟᱹᱨ ᱫᱚᱞᱮ ᱯᱟᱞᱚᱱ ᱟᱹᱜᱩᱭᱮᱫᱼᱟ